ᱟᱵᱚ ᱟᱛᱳᱨᱮᱱ ᱡᱩᱣᱟᱹᱱ ᱠᱚᱲᱟᱼᱠᱩᱲᱤ ᱠᱚ ᱱᱩᱠᱨᱤᱼᱪᱟᱹᱠᱨᱤᱠᱚ ᱧᱟᱢᱮᱫ ᱠᱷᱟᱱ ᱟᱛᱳ ᱫᱤᱥᱚᱢ ᱠᱚᱫᱚᱠᱚ ᱵᱟᱹᱜᱤᱭᱟᱜ ᱠᱟᱱᱟ ᱟᱨ ᱥᱚᱦᱚᱨ ᱵᱟᱡᱟᱨ ᱥᱮ ᱮᱴᱟᱜ ᱫᱤᱥᱚᱢᱨᱮ ᱥᱮᱱ ᱠᱟᱛᱮ ᱚᱸᱰᱮᱜᱮᱠᱚ ᱵᱟᱥᱟ ᱛᱟᱦᱮᱱ ᱠᱟᱱᱟ ᱟᱨ ᱟᱛᱳ ᱫᱤᱥᱚᱢ ᱠᱚᱫᱚ ᱥᱟᱦᱟ ᱵᱟᱹᱜᱤᱭᱟᱜ ᱠᱟᱱᱟ ᱚᱱᱟᱫᱚ ᱟᱹᱰᱤ ᱫᱩᱠ ᱨᱮᱭᱟᱜ ᱠᱟᱛᱷᱟ ᱠᱟᱱᱟ ᱟᱵᱚᱨᱤᱱ ᱜᱤᱫᱽᱨᱟᱹᱠᱚ ᱡᱩᱫᱤ ᱟᱛᱳ ᱫᱤᱥᱚᱢ ᱠᱷᱚᱱ ᱚᱞᱼᱯᱟᱲᱦᱟᱣ ᱠᱟᱛᱮ ᱱᱩᱠᱨᱤ ᱪᱟᱹᱠᱨᱤᱠᱚ ᱧᱟᱢᱠᱮᱫ ᱠᱷᱟᱱ ᱟᱛᱳ ᱫᱤᱥᱚᱢ ᱜᱮᱠᱚ ᱦᱤᱲᱤᱧᱮᱫᱼᱟ ᱟᱵᱚ ᱨᱤᱱ ᱜᱤᱫᱽᱨᱟᱹᱠᱚ ᱟᱵᱚ ᱱᱚᱣᱟᱵᱚᱱ ᱢᱮᱛᱟᱠᱚᱣᱟ ᱠᱤ ᱪᱟᱹᱠᱨᱤ ᱧᱟᱢ ᱠᱟᱛᱮ ᱟᱵᱚ ᱟᱛᱳ ᱫᱤᱥᱚᱢ ᱠᱚᱦᱚᱸ ᱟᱞᱚᱯᱮ ᱦᱤᱲᱤᱧᱟ ᱟᱵᱚ ᱟᱛᱳ ᱠᱚ ᱞᱟᱹᱜᱤᱫ ᱦᱚᱸ ᱩᱭᱦᱟᱹᱨ ᱯᱮ ᱵᱟᱝ ᱠᱷᱟᱱ ᱟᱯᱮᱨᱤᱱ ᱜᱤᱫᱽᱨᱟᱹ ᱠᱚ ᱟᱛᱳ ᱫᱤᱥᱚᱢ ᱠᱚᱫᱚᱠᱚ ᱦᱤᱲᱤᱧ ᱥᱟᱹᱨᱤᱭᱟ ᱥᱮ ᱩᱱᱠᱚᱦᱚᱸ ᱟᱛᱳ ᱨᱮ ᱵᱟᱝ ᱛᱟᱦᱮᱸ ᱥᱟᱱᱟ ᱠᱚᱣᱟ ᱚᱱᱟᱛᱮ ᱟᱹᱞᱤᱧᱟᱜ ᱟᱯᱮᱴᱷᱮᱱ ᱤᱱᱟᱹᱜᱮ ᱟᱨᱫᱟᱥ ᱠᱤ ᱱᱳᱠᱨᱤᱼᱪᱟᱹᱠᱨᱤ ᱧᱟᱢ ᱠᱟᱛᱮ ᱟᱛᱳ ᱫᱤᱥᱚᱢᱦᱚᱸ ᱟᱞᱚᱯᱮ ᱦᱤᱲᱤᱧᱟ ᱟᱛᱳ ᱞᱟᱹᱜᱤᱫ ᱦᱚᱸ ᱠᱤᱪᱷᱩᱜᱟᱱ ᱵᱮᱥ ᱠᱟᱹᱢᱤᱭ ᱯᱮ ᱵᱟᱝᱠᱷᱟᱱ ᱟᱛᱳ ᱨᱮᱭᱟᱜ ᱞᱟᱹᱭᱼᱞᱟᱠᱪᱟᱨ ᱠᱚ ᱡᱚᱛᱚ ᱦᱤᱲᱤᱧ ᱪᱟᱵᱟᱜᱼᱟ